ᱪᱟᱹᱥᱤᱭᱟᱜ ᱜᱩᱡᱩᱜ ᱤᱫᱤ ᱠᱟᱛᱮᱫ ᱢᱮᱱᱫᱚ ᱱᱚᱣᱟᱨᱮ ᱧᱮᱞᱚᱜ ᱠᱟᱱᱟ ᱵᱮᱝᱠ ᱠᱷᱚᱱ ᱡᱩᱫᱤ ᱪᱟᱹᱥᱤ ᱪᱟᱥ ᱞᱟᱹᱜᱤᱫᱼᱛᱮ ᱨᱤᱱᱮ ᱦᱟᱛᱟᱣᱟᱭ ᱟᱨ ᱚᱱᱟ ᱨᱤᱱ ᱦᱟᱛᱟᱣ ᱠᱟᱛᱮᱫ ᱟᱡ ᱵᱮᱥ ᱵᱮᱥᱮ ᱪᱟᱥᱟᱭ ᱥᱚᱵᱽᱡᱤ ᱠᱚ ᱦᱩᱲᱩ ᱠᱚ ᱜᱩᱦᱩᱢ ᱠᱚ ᱛᱩᱲᱤ ᱠᱚ ᱚᱱᱟᱨᱮ ᱡᱩᱫᱤ ᱦᱚᱭ ᱫᱟᱜ ᱛᱮ ᱱᱚᱥᱴᱚᱜ ᱛᱟᱭᱟ ᱥᱮ ᱟᱠᱟᱞᱛᱮ ᱜᱩᱡᱩᱜ ᱛᱟᱭᱟ ᱮᱱᱠᱷᱟᱱ ᱪᱟᱹᱥᱤ ᱵᱟᱨ ᱵᱟᱨ ᱱᱚᱣᱟᱨᱮ ᱟᱡ ᱠᱟᱨᱡᱟ ᱨᱮᱜᱮ ᱛᱟᱦᱮᱱ ᱠᱟᱱᱟ ᱵᱟᱭ ᱢᱩᱠᱛᱤ ᱫᱟᱲᱮᱭᱟᱜ ᱚᱱᱟ ᱞᱮᱠᱟᱛᱮ ᱛᱟᱭᱚᱢ ᱪᱟᱹᱥᱤ ᱫᱚ ᱡᱩᱫᱤ ᱚᱲᱟᱜ ᱨᱮᱭᱟᱜ ᱵᱳᱡᱽ ᱟᱨ ᱱᱮᱛᱮ ᱵᱮᱝᱠ ᱨᱮᱭᱟᱜ ᱡᱟᱦᱟᱸ ᱞᱳᱱ ᱴᱟᱠᱟ ᱦᱟᱞᱟ ᱵᱟᱭ ᱥᱳᱫᱷ ᱫᱟᱲᱮᱭᱟᱜ ᱠᱷᱟᱱ ᱩᱱᱤᱫᱚ ᱢᱚᱱᱮ ᱡᱤᱣᱤ ᱜᱳᱴᱟ ᱠᱟᱛᱮᱫ ᱵᱤᱥ ᱧᱩ ᱠᱟᱛᱮᱫ ᱵᱟᱝᱠᱷᱟᱡ ᱵᱟᱵᱮᱨᱼᱛᱮ ᱟᱡᱟᱜ ᱟᱛᱢᱟ ᱜᱮᱛᱟᱭ ᱢᱟᱱᱮ ᱱᱚᱣᱟ ᱫᱷᱩᱲᱤ ᱫᱷᱟᱹᱨᱛᱤ ᱠᱷᱚᱱᱮ ᱵᱤᱫᱟᱹᱭᱚᱜᱼᱟ ᱪᱮᱫᱟᱜ ᱥᱮ ᱵᱟᱱᱟᱨ ᱥᱮᱫ ᱠᱷᱚᱱᱜᱮ ᱟᱭᱟᱜ ᱠᱟᱨᱡᱟ ᱟᱹᱰᱤ ᱵᱮᱥᱤᱜ ᱠᱟᱱᱟ ᱚᱱᱟ ᱥᱩᱫ ᱵᱟᱭ ᱮᱢ ᱫᱟᱲᱮᱭᱟᱜ ᱠᱟᱱᱟ ᱚᱱᱟ ᱞᱮᱠᱟᱛᱮ ᱥᱚᱨᱠᱟᱨ ᱠᱷᱚᱱ ᱱᱤᱭᱟᱹ ᱟᱡᱼᱮ ᱯᱟᱵᱽᱞᱤᱠ ᱞᱟᱹᱜᱤᱫ ᱥᱮ ᱱᱩᱠᱩ ᱪᱟᱹᱥᱤ ᱞᱟᱹᱜᱤᱫᱼᱛᱮ ᱟᱡ ᱠᱟᱹᱢᱤᱦᱚᱨᱟ ᱡᱩᱫᱤ ᱱᱩᱠᱩ ᱨᱤᱱᱮ ᱪᱷᱩᱴ ᱠᱚᱣᱟᱭ ᱵᱟᱝᱠᱷᱟᱱ ᱜᱚᱲᱚᱭ ᱮᱢᱟ ᱠᱚᱣᱟ ᱮᱱᱠᱷᱟᱱ ᱱᱚᱣᱟ ᱠᱷᱚᱱ ᱱᱩᱠᱩ ᱪᱟᱹᱥᱤ ᱠᱚ ᱟᱠᱚ ᱟᱛᱢᱟ ᱦᱚᱛᱛᱟ ᱥᱮ ᱜᱩᱡᱩᱜ ᱰᱟᱦᱟᱨ ᱠᱷᱚᱱ ᱫᱚᱠᱚ ᱢᱩᱠᱛᱤ ᱫᱟᱲᱮᱭᱟᱜᱼᱟ ᱟᱨ ᱥᱚᱨᱠᱟᱨ ᱦᱚᱸ ᱟᱵᱚ ᱜᱮᱵᱚᱱ ᱵᱮᱱᱟᱣ ᱟᱠᱟᱫᱮᱭᱟ ᱟᱨ ᱱᱩᱠᱩ ᱪᱟᱹᱥᱤ ᱠᱚ ᱞᱟᱹᱜᱤᱫ ᱵᱤᱥᱮᱥ ᱫᱷᱮᱭᱟᱱ ᱮᱢ ᱫᱚᱨᱠᱟᱨᱚᱜ ᱠᱟᱱᱟ ᱪᱮᱫᱟᱜ ᱥᱮ ᱪᱟᱹᱥᱤ ᱫᱟᱨᱟᱭ ᱛᱮᱜᱮ ᱱᱚᱣᱟ ᱟᱵᱚ ᱡᱚᱢᱟᱜ ᱧᱩᱣᱟᱜ ᱵᱚᱱ ᱧᱟᱢ ᱮᱫᱟ ᱟᱨ ᱪᱟᱹᱥᱤ ᱵᱟᱝᱠᱷᱟᱱ ᱟᱵᱚ ᱱᱚᱝᱠᱟ ᱛᱟᱡᱟ ᱛᱟᱡᱟ ᱡᱟᱦᱟᱱᱟᱜ ᱡᱚᱢᱟᱜ ᱵᱟᱵᱚᱱ ᱟᱨᱡᱟᱣ ᱫᱟᱲᱮᱭᱟᱜᱼᱟ ᱥᱮ ᱵᱟᱵᱚᱱ ᱧᱟᱢ ᱫᱟᱲᱮᱭᱟᱜᱼᱟ ᱚᱱᱟ ᱞᱮᱠᱟᱛᱮ ᱥᱚᱨᱠᱟᱨ ᱵᱤᱥᱮᱥ ᱫᱷᱮᱭᱟᱱ ᱱᱩᱠᱩ ᱪᱟᱹᱥᱤ ᱴᱷᱮᱱ ᱮᱢᱚᱜ ᱫᱚᱨᱠᱟᱨ ᱠᱟᱱᱟ ᱟᱨ ᱥᱚᱨᱠᱟᱨᱟᱜ ᱫᱟᱹᱭᱤᱛᱛᱚ ᱦᱚᱸ ᱠᱟᱱᱟ ᱟᱨ ᱠᱚᱨᱛᱚᱵᱵᱚ ᱦᱚᱸ ᱠᱟᱱᱟ ᱪᱟᱹᱥᱤ ᱥᱚᱦᱚᱡᱳᱜᱽ ᱞᱟᱹᱜᱤᱫ ᱛᱮ